ᱦᱮᱞᱳ ᱦᱮᱞᱚ ᱰᱚᱠᱴᱚᱨ ᱨᱩᱯᱟ ᱞᱟ ᱭᱮᱫᱟ ᱧ ᱤᱧ ᱢᱟᱱᱠᱚᱨ ᱠᱷᱚᱱ ᱥᱚᱱᱜᱤᱛᱟ ᱵᱟᱥᱠᱮᱧ ᱢᱮᱱᱫᱟᱜ ᱤᱧ ᱛᱤᱨᱮ ᱪᱮᱫᱪᱚ ᱨᱟᱠᱟᱵ ᱟᱠᱟᱫᱤᱧᱟ ᱛᱤ ᱠᱚᱨᱮ ᱟᱱᱠᱟ ᱫᱟ ᱫ ᱞᱮᱠᱟ ᱧᱚᱜ ᱧᱮᱞᱚᱜ ᱠᱟᱱᱟ ᱪᱮᱫ ᱠᱟᱱ ᱪᱚ ᱪᱮᱫᱦᱚᱸ ᱵᱟᱝ ᱤᱧ ᱯᱚᱨᱛᱷᱚᱢ ᱫᱚ ᱢᱤᱫ ᱪᱟᱸᱫᱳ ᱜᱟᱱ ᱦᱩᱭᱩᱜ ᱠᱟᱱᱟ ᱯᱨᱚᱛᱷᱚᱢ ᱫᱚ ᱨᱟᱠᱟᱵ ᱟᱠᱟᱫᱤᱧ ᱛᱟᱦᱮᱱᱟ ᱠᱟ ᱴᱤᱡ ᱜᱮ ᱟᱫᱚ ᱛᱚᱠᱷᱚᱱ ᱫᱚ ᱩᱱᱟ ᱜ ᱴᱟᱜᱼᱫᱚ ᱵᱟᱝᱼᱤᱧ ᱵᱩᱡ ᱟᱠᱟᱫ ᱛᱟᱦᱮᱱᱟ ᱫᱤᱭᱮ ᱛᱷᱳᱲᱟ ᱛᱷᱳᱲᱟ ᱠᱟᱛᱮ ᱞᱟ ᱴᱩᱜ ᱠᱟᱱᱟ ᱱᱤᱛᱚᱜ ᱫᱚ ᱟᱨ ᱱᱤᱛᱚᱜ ᱞᱟ ᱴᱩᱜ ᱠᱟᱱᱟ ᱛᱟᱯᱚᱨᱮ ᱦᱟ ᱥᱩ ᱠᱟᱱᱟ ᱟᱨᱦᱚᱸ ᱚᱱᱟᱜᱮ ᱵᱟ ᱧ ᱵᱩᱡᱷᱟ ᱣ ᱫᱟᱲᱮᱭᱟᱜ ᱠᱟᱱᱟ ᱟᱨ ᱛᱟᱦᱚᱞᱮ ᱰᱚᱠᱴᱚᱨ ᱤᱭᱟ ᱚᱠᱟᱨᱮᱢ ᱫᱩᱲᱩᱵ ᱟ ᱚ ᱛᱟᱦᱚᱞᱮ ᱤᱭᱟ ᱛᱤᱥᱚᱜ ᱮᱢ ᱫᱩᱲᱩᱵ ᱟ

ᱛᱤᱥᱚᱜᱼᱮᱢ ᱫᱩᱲᱩᱵ ᱟ ᱚ ᱛᱤᱱᱟ ᱜ ᱴᱟᱭᱤᱢ ᱠᱷᱚᱱ ᱚ ᱟᱪᱪᱷᱟ ᱚᱱᱟᱜᱮ ᱟᱨ ᱠᱤᱪᱷᱩ ᱚᱯᱟᱨᱮᱥᱟᱱ ᱠᱚ ᱦᱩᱭᱩᱜᱼᱟ ᱥᱮ ᱪᱮᱫ ᱟᱨ ᱨᱟᱱ ᱡᱚᱢ ᱛᱮᱜᱮ ᱴᱷᱤᱠᱚᱜ ᱛᱤᱧᱟᱹ ᱛᱚ ᱚ ᱟᱪᱪᱷᱟ ᱟᱨ ᱟᱞᱮᱫᱚ ᱛᱚ ᱠᱟ ᱢᱤ ᱡᱚᱢ ᱦᱚᱲᱟ ᱟᱫᱚ ᱚᱯᱟᱨᱮᱥᱚᱱ ᱞᱟ ᱜᱤᱫ ᱴᱟᱠᱟ ᱫᱚ ᱠᱤᱱᱛᱩ ᱵᱟᱹᱱᱩᱜ ᱟᱠᱟᱫᱟ ᱛᱚ ᱥᱟᱥᱛᱷᱚ ᱥᱟᱛᱷᱤ ᱠᱟᱨᱰ ᱢᱮᱱᱟᱜ ᱜᱮᱭᱟ ᱟᱫᱚ ᱦᱮᱸ ᱛᱟᱦᱚᱞᱮ ᱥᱚᱢᱵᱟᱨ ᱦᱤᱞᱳᱜ ᱪᱟᱞᱟᱣ ᱦᱩᱭᱩᱜ ᱟ ᱦᱮᱸ ᱯᱚᱨᱛᱷᱚᱢ ᱫᱚ ᱵᱮᱥ ᱞᱮᱱᱛᱮ ᱵᱮᱥ ᱨᱟᱱ ᱜᱮᱧ ᱞᱟᱜᱟᱣᱮᱫ ᱠᱟᱱ ᱛᱟᱦᱮᱱᱟ ᱟᱨ ᱱᱤᱛᱚᱜ ᱟᱥᱛᱮ ᱟᱥᱛᱮ ᱞᱟ ᱴᱩᱜ ᱠᱟᱱᱟ ᱦᱮᱸ ᱚᱱᱟᱜᱮ ᱦᱮᱸ ᱚ ᱦᱮᱸ ᱦᱩ ᱵᱟᱝ ᱞᱟᱜᱟᱣ ᱫᱚ ᱞᱟᱜᱟᱣ ᱜᱮ ᱟᱫᱚ ᱚᱱᱠᱟ ᱤᱧᱫᱚ ᱛᱚᱠᱷᱚᱱ ᱫᱚ ᱩᱱᱟ ᱜ ᱴᱟᱜᱼᱫᱚ ᱵᱟᱝᱤᱧ ᱵᱩᱡᱷ ᱟᱠᱟᱫ ᱛᱟᱦᱮᱱᱟ ᱡᱮ ᱱᱚᱣᱟᱫᱚ ᱪᱮᱫᱠᱟᱱᱟ ᱟᱨ ᱱᱤᱛᱚᱜ ᱵᱟ ᱧ ᱵᱩᱡ ᱫᱟᱲᱮᱭᱟᱜ ᱠᱟᱱᱟ ᱟᱫᱚ ᱚᱱᱮ ᱦᱟᱱᱟ ᱱᱤᱭᱟᱸ ᱢᱚᱞᱚᱢ ᱠᱩᱧ ᱞᱟᱜᱟᱣ ᱟᱠᱟᱫᱟ ᱚᱱᱟ ᱤᱭᱟ ᱥᱩᱨ ᱨᱮᱱ ᱰᱟᱠᱴᱟᱨ ᱨᱮ ᱫᱩᱲᱩᱵ ᱜᱮᱭᱟ ᱩᱱᱤᱴᱷᱮᱱ ᱠᱷᱚᱱᱤᱧ ᱟ ᱜᱩᱞᱮᱫᱟ ᱟᱫᱚ ᱩᱱᱤᱫᱩᱧ ᱢᱮᱱ ᱞᱮᱫᱮᱭᱟ ᱫᱟ ᱫ ᱞᱮᱠᱟ ᱨᱟᱠᱟᱵ ᱟᱠᱟᱫᱤᱧᱟ ᱟᱫᱚ ᱚᱱᱠᱟᱜᱮ ᱢᱤᱫᱴᱟᱝ ᱢᱚᱞᱚᱢᱮ ᱮᱢ ᱟᱠᱟᱫᱤᱧᱟ ᱦᱮᱸ ᱟᱫᱚ ᱚᱱᱟ ᱢᱚᱞᱚᱢᱛᱮ ᱴᱷᱤᱠᱚᱜ ᱠᱟᱱᱟ ᱟᱨ ᱴᱷᱤᱠ ᱠᱟᱛᱮᱫ ᱟᱵᱟᱨ ᱱᱚᱜ ᱚᱭ ᱱᱤᱛᱚᱜ ᱜᱮ ᱞᱟ ᱴᱩᱜ ᱠᱟᱱᱟ ᱛᱷᱚᱲᱟ ᱛᱷᱚᱲᱟ ᱠᱟᱛᱮ ᱵᱚᱞᱮ ᱴᱷᱤᱠ ᱫᱚ ᱵᱟᱝ ᱴᱷᱤᱠ ᱩᱛᱟ ᱨᱚᱜ ᱠᱟᱱᱟ ᱦᱮᱸ ᱦᱮᱸ ᱴᱷᱤᱠ ᱜᱮᱭᱟ ᱛᱚᱵᱮ ᱦᱮᱸ ᱴᱷᱤᱠ ᱜᱮᱭᱟ ᱛᱟᱦᱚᱞᱮ ᱜᱟᱯ ᱤᱭᱟ ᱥᱚᱢᱵᱟᱨ ᱦᱤᱞᱳᱜ ᱤᱧ ᱪᱟᱞᱟᱜ ᱟ ᱫᱚᱥ ᱵᱟᱡᱮ ᱠᱷᱚᱱ ᱫᱚᱥ ᱵᱟᱡᱮ ᱠᱷᱚᱱ ᱦᱮᱸ ᱴᱷᱤᱠ ᱜᱮᱭᱟ ᱛᱟᱦᱚᱞᱮ ᱫᱚᱦᱚ ᱠᱟᱜᱼᱢᱮ ᱦᱮᱸ ᱴᱷᱤᱠᱟᱪᱷᱮ ᱫᱚᱦᱚᱠᱟᱜ ᱠᱟᱹᱱᱟ ᱧ ᱦᱮᱸ ᱦᱮᱸ ᱦᱮᱸ ᱦᱮᱸ ᱦᱳᱭ ᱦᱮᱸ ᱴᱷᱤᱠᱜᱮᱭᱟ ᱛᱚᱵᱮ ᱚᱱᱠᱟᱜᱮ ᱫᱚᱦᱚᱠᱟᱜ ᱠᱟ ᱱᱟ ᱧ ᱦᱮᱸ